ᱤᱧᱟᱹᱜ ᱟᱹᱛᱩ ᱫᱤᱥᱚᱢ ᱨᱮ ᱱᱚᱝᱠᱟᱱᱟᱜ ᱡᱤᱱᱤᱥ ᱫᱚ ᱡᱟᱦᱟᱱᱟᱜ ᱡᱮᱥᱮ ᱠᱤᱢ ᱵᱤᱡᱽᱱᱮᱥᱟ ᱫᱚᱠᱟᱱ ᱨᱮᱱᱟᱜ ᱡᱤᱱᱤᱥ ᱟᱹᱜᱩ ᱥᱟᱭᱠᱮᱞᱛᱮ ᱢᱟᱲᱟᱝᱮᱢ ᱪᱟᱞᱟᱜ ᱛᱟᱦᱮᱱᱟ ᱱᱤᱛᱳᱜ ᱫᱚ ᱚᱱᱟ ᱠᱟᱹᱡ ᱤᱭᱟᱹ ᱠᱚ ᱦᱩᱭ ᱟᱠᱟᱱᱟ ᱴᱟᱠᱟ ᱯᱚᱭᱥᱟᱹ ᱠᱚ ᱵᱮᱵᱽᱥᱟᱛᱮ ᱠᱟᱹᱡ ᱢᱩᱱᱟᱹᱯᱷᱟ ᱧᱟᱢᱮᱱ ᱠᱷᱟᱱ ᱫᱚ ᱟᱞᱮ ᱜᱟᱹᱰᱤᱞᱮ ᱦᱟᱛᱟᱣ ᱠᱮᱫᱟ ᱵᱟᱹᱭᱤᱠ ᱵᱤᱡᱽᱱᱮᱥ ᱵᱟᱠᱷᱨᱟ ᱟᱨ ᱚᱱᱟ ᱠᱚᱨᱟᱣ ᱠᱟᱛᱮᱫ ᱚᱱᱟ ᱚᱱᱮ ᱚᱱᱠᱟ ᱤᱭᱟᱹ ᱠᱚᱨᱟᱣ ᱠᱚᱨᱟᱣ ᱛᱮᱜᱮ ᱟᱹᱰᱤ ᱢᱟᱨᱟᱝ ᱫᱚᱠᱟᱱ ᱞᱮ ᱵᱮᱱᱟᱣ ᱠᱮᱫᱟ ᱟᱨ ᱫᱚᱠᱟᱱ ᱤᱭᱟᱹ ᱠᱷᱚᱱ ᱫᱚ ᱟᱞᱮ ᱱᱤᱛᱳᱜ ᱫᱚ ᱚᱲᱟᱜ ᱠᱷᱚᱱᱟᱜᱼᱜᱮ ᱡᱚᱛᱚᱣᱟᱞᱮ ᱥᱟᱯᱞᱟᱭ ᱟᱠᱚ ᱠᱟᱱᱟ ᱜᱟᱹᱰᱤ ᱦᱤᱡᱩᱜᱼᱟ ᱟᱨ ᱚᱱᱟ ᱛᱮᱜᱮ ᱠᱚ ᱤᱫᱤᱭᱟ ᱴᱮᱢᱯᱩ ᱦᱤᱡᱩᱜᱼᱟ ᱡᱟᱦᱟᱸ ᱨᱮᱱᱟᱜ ᱚᱰᱟᱨ ᱞᱮ ᱧᱟᱢᱟ ᱟᱞᱮ ᱚᱸᱰᱮᱞᱮ ᱥᱮᱴᱮᱨᱟ ᱟᱨ ᱵᱩᱡ ᱠᱮᱫᱟᱞᱮ ᱱᱚᱸᱰᱮ ᱟᱹᱛᱩ ᱫᱤᱥᱚᱢ ᱨᱮᱱᱟ ᱫᱚᱠᱟᱱ ᱢᱮᱱᱟᱜᱼᱟ ᱡᱚᱛᱚ ᱠᱷᱚᱱ ᱥᱮᱬᱟ ᱟᱨ ᱟᱞᱮ ᱫᱚ ᱱᱤᱛᱳᱜ ᱚᱲᱟᱜ ᱠᱷᱚᱱᱟᱜᱮ ᱫᱚᱠᱟᱱ ᱚᱞᱟᱞᱟᱞᱮ ᱥᱟᱯᱞᱟᱭ ᱟᱞᱮ ᱮᱢᱟ ᱠᱚ ᱠᱟᱱᱟ ᱟᱨ ᱟᱹᱛᱩ ᱫᱤᱥᱢ ᱨᱮᱱᱟᱜ ᱫᱚ ᱠᱟᱹᱴᱤᱡ ᱠᱟᱹᱴᱤᱡ ᱠᱷᱚᱱᱟᱜᱼᱜᱮ ᱢᱟᱱᱮ ᱪᱮᱛᱟᱱ ᱥᱮᱫ ᱨᱟᱠᱟᱵ ᱦᱩᱭᱩᱜᱼᱟ ᱩᱱᱟᱹᱜ ᱞᱟᱜᱮ ᱫᱚ ᱡᱟᱦᱟᱱᱟᱜ ᱞᱮᱠᱟ ᱫᱚ ᱪᱮᱛᱟᱱ ᱫᱚ ᱥᱚᱸᱜᱮ ᱫᱚ ᱵᱟᱝ ᱨᱟᱠᱟᱵᱚᱜᱼᱟ ᱥᱚᱸᱜᱮ ᱫᱚ ᱢᱚᱛᱞᱚᱵ ᱢᱟᱨᱟᱝ ᱦᱚᱲ ᱫᱚ ᱵᱟᱝ ᱛᱮᱭᱟᱨᱟ ᱠᱟᱹᱡ ᱠᱟᱹᱡ ᱠᱷᱚᱱᱟᱜᱼᱜᱮ ᱪᱮᱛᱟᱱ ᱥᱮᱫ ᱨᱟᱠᱟᱵᱚᱜᱼᱟ